ᱦᱮᱞᱳ ᱦᱮᱸ ᱦᱮᱸ ᱵᱟᱸᱠᱩᱲᱟ ᱦᱚᱱᱚᱛᱨᱮ ᱟᱹᱰᱤᱜᱟᱱ ᱠᱷᱮᱞᱳᱰ ᱠᱚᱜᱮ ᱢᱮᱱᱟᱜᱼᱟ ᱚᱱᱟ ᱠᱚ ᱢᱩᱫᱽᱨᱮ ᱦᱩᱭᱩᱜ ᱠᱟᱱᱟ ᱯᱷᱩᱴᱵᱚᱞ ᱠᱷᱮᱞᱳᱰ ᱢᱮᱱᱟᱜᱼᱟ ᱠᱤᱨᱠᱮᱴ ᱠᱷᱮᱞᱳᱰ ᱢᱮᱱᱟᱜᱼᱟ ᱠᱟᱵᱟᱰᱤ ᱢᱮᱱᱟᱜᱼᱟ ᱟᱨ ᱱᱟᱥᱮ ᱱᱟᱥᱮ ᱦᱚᱸᱠᱤ ᱦᱚᱸᱠᱚ ᱞᱷᱮᱞ ᱜᱮᱭᱟ ᱠᱚ ᱟᱪᱪᱷᱟ ᱧᱮᱞᱵᱤᱱ ᱡᱚᱫᱤ ᱟᱛᱳ ᱯᱟᱲᱟ ᱨᱮᱱ ᱡᱚᱫᱤ ᱜᱤᱫᱽᱨᱟᱹ ᱠᱟᱱᱟ ᱵᱤᱱ ᱠᱚᱲᱟ ᱠᱟᱱᱟᱵᱤᱱ ᱵᱟ ᱟᱛᱳ ᱯᱟᱲᱟᱨᱮᱱ ᱯᱞᱮᱭᱟᱨ ᱠᱟᱱᱟᱵᱤᱱ ᱟᱛᱳ ᱯᱟᱲᱟᱨᱮᱱ ᱛᱚ ᱥᱩᱫᱩ ᱢᱟᱛᱨᱚ ᱟᱛᱳ ᱯᱟᱲᱟᱨᱮ ᱠᱷᱮᱞ ᱞᱮᱠᱷᱟᱱ ᱛᱚ ᱵᱟᱝ ᱜᱟᱱᱚᱜᱼᱟ ᱚᱱᱠᱟᱱᱟᱜ ᱵᱟᱸᱠᱩᱲᱟ ᱦᱚᱱᱚᱛᱨᱮ ᱠᱤᱪᱷᱩ ᱠᱤᱪᱷᱩ ᱡᱟᱭᱜᱟᱨᱮ ᱮᱠᱟᱰᱮᱢᱤ ᱢᱮᱱᱟᱜᱼᱟ ᱚᱱᱟ ᱮᱠᱟᱰᱮᱢᱤ ᱠᱷᱚᱱ ᱠᱤᱪᱷᱩ ᱥᱩᱡᱳᱜ ᱥᱩᱵᱤᱫᱷᱟ ᱛᱟᱦᱮᱱᱟ ᱚᱱᱟ ᱠᱚ ᱥᱩᱡᱳᱜ ᱥᱩᱵᱤᱫᱷᱟ ᱠᱤᱪᱷᱩ ᱦᱟᱛᱟᱣ ᱦᱩᱭᱩᱜ ᱛᱟᱵᱤᱱᱟ ᱮᱱᱰᱮᱠᱷᱟᱱ ᱠᱤᱪᱷᱩ ᱥᱩᱡᱳᱜ ᱥᱩᱵᱤᱫᱷᱟ ᱟᱹᱵᱤᱱ ᱦᱚᱵᱮᱱ ᱧᱟᱢᱟ ᱧᱮᱞᱵᱤᱱ ᱯᱨᱚᱛᱤ ᱵᱚᱪᱷᱚᱨ ᱮᱠᱟᱰᱮᱢᱤ ᱠᱷᱚᱱ ᱜᱤᱫᱽᱨᱟᱹ ᱦᱟᱛᱟᱣ ᱠᱚᱣᱟ ᱠᱚ ᱡᱟᱸᱦᱟ ᱫᱚ ᱴᱨᱟᱭᱮᱞ ᱥᱤᱥᱴᱮᱢᱛᱮ ᱵᱩᱡᱽ ᱫᱟᱵᱮᱱ ᱚᱸᱰᱮ ᱯᱨᱚᱛᱷᱚᱢ ᱴᱨᱟᱭᱮᱞ ᱦᱩᱭᱩᱜᱼᱟ ᱴᱨᱟᱭᱮᱞᱨᱮ ᱥᱤᱞᱮᱠᱥᱚᱱ ᱦᱩᱭ ᱞᱮᱱᱠᱷᱟᱱ ᱛᱟᱦᱞᱮ ᱚᱱᱟ ᱮᱠᱟᱰᱮᱢᱤᱨᱮ ᱠᱷᱮᱞ ᱨᱮᱱᱟᱜ ᱫᱟᱣ ᱵᱮᱱ ᱦᱟᱢᱮᱴ ᱫᱥᱟᱲᱮᱭᱟᱜᱼᱟ ᱟᱨ ᱚᱱᱟ ᱮᱠᱟᱰᱮᱢᱤ ᱡᱚᱠᱷᱚᱱ ᱠᱷᱟᱱᱜᱮ ᱠᱷᱮᱞ ᱟᱵᱮᱱ ᱩᱱ ᱥᱚᱢᱚᱭ ᱥᱮᱱᱴᱮᱨᱟᱞ ᱞᱮᱵᱮᱞ ᱮᱥᱴᱮᱴ ᱞᱮᱵᱮᱞ ᱨᱮᱱ ᱵᱤᱵᱷᱤᱱᱱᱚ ᱨᱚᱠᱚᱢ ᱠᱳᱪ ᱠᱚ ᱦᱤᱡᱩᱜᱼᱟ ᱟᱨ ᱩᱱᱠᱩᱣᱟᱜ ᱢᱮᱫᱨᱮ ᱡᱚᱫᱤ ᱵᱮᱱ ᱵᱟᱪᱷᱟᱣ ᱩᱰᱩᱠᱚᱜᱼᱟ ᱚᱨᱛᱷᱟᱛ ᱵᱷᱟᱹᱜᱤᱵᱮᱱ ᱠᱷᱮᱞᱟ ᱛᱟᱦᱚᱞᱮ ᱥᱚᱢᱚᱭ ᱥᱮᱱᱴᱨᱟᱞ ᱞᱮᱵᱮᱞ ᱯᱷᱩᱴᱵᱚᱞ ᱦᱚᱵᱮᱱ ᱠᱷᱮᱞ ᱫᱟᱲᱮᱭᱟᱜ ᱜᱮᱭᱟ ᱠᱨᱤᱠᱮᱴ ᱠᱷᱮᱞᱳᱜ ᱚᱱᱠᱟᱱ ᱴᱟᱭᱤᱯ ᱜᱮ ᱠᱟᱱᱟ ᱮᱠᱟᱰᱮᱢᱤ ᱢᱟᱨᱯᱷᱚᱛ ᱛᱮᱜᱮ ᱦᱩᱭᱩᱜᱼᱟ ᱚᱱᱟᱦᱚᱸ ᱟᱛᱳ ᱯᱟᱲᱟᱨᱮ ᱡᱟᱹᱥᱛᱤ ᱠᱟᱭᱛᱮ ᱠᱷᱮᱞ ᱟᱠᱚ ᱟᱨ ᱥᱚᱦᱚᱨ ᱵᱟᱡᱟᱨ ᱨᱮᱦᱚᱸ ᱠᱷᱮᱞ ᱜᱮᱭᱟ ᱠᱚ ᱚᱱᱟᱦᱚᱸ ᱮᱠᱟᱰᱮᱢᱤ ᱢᱟᱨᱯᱷᱚᱛ ᱛᱮᱜᱮ ᱦᱩᱭᱩᱜᱼᱟ ᱡᱟᱸᱦᱟ ᱫᱚ ᱥᱤᱞᱮᱠᱥᱮᱱ ᱚᱱᱩᱡᱟᱭᱤ ᱯᱨᱚᱛᱷᱚᱢᱨᱮ ᱴᱨᱟᱭᱞ ᱦᱩᱭᱩᱜᱼᱟ ᱴᱨᱟᱭᱟᱞᱨᱮ ᱥᱤᱞᱮᱠᱥᱮᱱ ᱡᱚᱫᱤ ᱦᱩᱭᱩᱜᱼᱟ ᱛᱟᱦᱚᱞᱮ ᱚᱸᱰᱮ ᱠᱷᱚᱱ ᱥᱮᱱᱴᱮᱨᱟᱞ ᱞᱮᱵᱮᱞ ᱵᱟ ᱚᱱᱠᱟᱱᱟᱜ ᱠᱤᱪᱷᱩ ᱠᱳᱢᱯᱟᱱᱤ ᱨᱮᱱᱟᱜ ᱠᱮᱞᱟᱵᱽ ᱛᱟᱦᱮᱱᱟ ᱚᱱᱟ ᱠᱮᱞᱟᱵᱽ ᱨᱮᱦᱚᱸ ᱵᱤᱱ ᱧᱟᱢ ᱫᱟᱲᱮᱭᱟᱜᱼᱟ ᱪᱟᱱᱥ ᱦᱮᱸ ᱚᱵᱚᱥᱥᱳᱭ ᱢᱮᱱᱟᱜᱼᱟ ᱯᱨᱚᱛᱷᱚᱢᱚᱛᱚ ᱮᱠᱟᱰᱮᱢᱤ ᱠᱷᱚᱱ ᱩᱰᱩᱠ ᱦᱩᱭᱩᱜ ᱛᱟᱵᱤᱱᱟ ᱯᱨᱚᱛᱷᱚᱢᱚᱛ ᱮᱠᱟᱰᱮᱢᱤ ᱠᱷᱚᱱ ᱚᱰᱳᱜ ᱦᱩᱭᱩᱜᱼᱟ ᱵᱤᱵᱷᱤᱱᱱᱚ ᱨᱚᱠᱚᱢ ᱠᱳᱪ ᱛᱟᱦᱮᱱᱟᱠᱚ ᱴᱨᱟᱭᱮᱞ ᱥᱚᱢᱚᱭ ᱩᱱᱠᱩ ᱠᱳᱪ ᱡᱚᱫᱤ ᱵᱷᱟᱹᱜᱤ ᱠᱚ ᱵᱩᱡ ᱵᱮᱱᱟ ᱚᱨᱛᱷᱟᱛ ᱩᱱᱠᱩ ᱡᱚᱫᱤ ᱵᱷᱟᱹᱜᱤ ᱧᱮᱞ ᱵᱮᱱᱟ ᱠᱚ ᱵᱷᱟᱹᱜᱤ ᱯᱞᱮᱭᱟᱨ ᱠᱟᱱᱟᱭ ᱥᱮ ᱵᱷᱟᱜᱮ ᱠᱷᱮᱞᱳᱰ ᱠᱟᱱᱟᱭ ᱛᱳ ᱚᱱᱰᱮ ᱠᱷᱚᱱ ᱟᱹᱵᱤᱱ ᱠᱚ ᱵᱟᱡᱷᱟᱣ ᱤᱫᱤ ᱵᱮᱱᱟ ᱵᱟᱪᱷᱟᱣ ᱠᱟᱛᱮᱜ ᱡᱟᱸᱦᱟ ᱮᱥᱴᱮᱴ ᱞᱮᱵᱮᱞ ᱵᱟ ᱥᱮᱱᱴᱨᱟᱞ ᱞᱮᱵᱮᱞ ᱨᱮᱱᱟᱜ ᱡᱟᱸᱦᱟ ᱴᱨᱟᱭᱮᱞ ᱦᱩᱭᱩᱜᱼᱟ ᱚᱱᱟ ᱴᱨᱟᱭᱮᱞ ᱯᱟᱥ ᱞᱮᱠᱷᱟᱱ ᱜᱮᱵᱤᱱ ᱚᱱᱟ ᱥᱩᱡᱳᱜ ᱥᱩᱵᱤᱫᱷᱟ ᱦᱟᱛᱟᱣ ᱫᱟᱲᱮᱭᱟᱜᱼᱟ ᱵᱤᱱ ᱦᱮᱸ ᱦᱮᱸ ᱯᱨᱚᱛᱤ ᱵᱚᱪᱷᱚᱨ ᱯᱨᱚᱛᱤ ᱵᱚᱪᱷᱚᱨ ᱜᱮ ᱱᱚᱣᱟ ᱫᱚ ᱥᱩᱡᱳᱜ ᱥᱩᱵᱤᱫᱷᱟ ᱢᱟᱱᱮ ᱮᱢᱚᱜ ᱟᱠᱚ ᱟᱹᱵᱤᱱ ᱡᱮᱠᱳᱱᱳ ᱵᱚᱪᱷᱚᱨ ᱩᱢᱮᱨ ᱛᱟᱦᱮᱱᱨᱮ ᱡᱮᱠᱳᱱᱳ ᱵᱚᱪᱷᱚᱨ ᱦᱟᱛᱟᱣ ᱫᱟᱲᱮᱭᱟᱜ ᱵᱮᱱ ᱥᱩᱡᱳᱜ ᱥᱩᱵᱤᱫᱷᱟ ᱴᱷᱤᱠ ᱜᱮᱭᱟ